ᱡᱤᱵ ᱡᱤᱭᱟᱹᱞᱤ ᱫᱟᱨᱮ ᱱᱟᱲᱤ ᱥᱟᱱᱟᱢᱟᱜ ᱜᱮ ᱫᱟᱜ ᱵᱮᱜᱚᱨ ᱫᱚ ᱵᱟᱝ ᱦᱩᱭᱩᱜᱼᱟ ᱚᱱᱟᱛᱮ ᱫᱟᱜ ᱨᱮᱱᱟᱜ ᱞᱟᱹᱠᱛᱤ ᱫᱚ ᱟᱹᱰᱤᱛᱮᱜ ᱜᱮ ᱢᱟᱹᱱᱢᱤ ᱡᱤᱭᱚᱱ ᱠᱷᱟᱸᱰᱟᱣ ᱨᱮ ᱥᱚᱢᱟᱡᱽ ᱨᱮᱱᱟᱜ ᱠᱟᱹᱢᱤ ᱞᱮᱠᱟᱛᱮ ᱡᱟᱦᱟᱸ ᱵᱟᱯᱞᱟ ᱠᱟᱹᱢᱤ ᱦᱚᱨᱟ ᱠᱚᱨᱮ ᱫᱟᱜ ᱨᱮᱱᱟᱜ ᱵᱚᱱᱫᱮᱡ ᱫᱚ ᱟᱹᱰᱤ ᱱᱟᱯᱟᱭ ᱛᱮ ᱫᱚᱦᱚ ᱞᱟᱹᱠ ᱠᱟᱱᱟ ᱡᱮᱞᱮᱠᱟ ᱟᱹᱛᱩ ᱴᱚᱞᱟ ᱨᱮᱱᱟᱜ ᱠᱚᱞ ᱠᱩᱸᱧ ᱠᱚ ᱵᱟᱹᱲᱤᱡ ᱮᱢᱟᱱ ᱞᱮᱱᱠᱷᱟᱱ ᱥᱟᱨᱟᱣ ᱠᱟᱛᱮᱫ ᱫᱚᱦᱚ ᱞᱟᱹᱠ ᱠᱟᱱᱟ ᱟᱨᱦᱚᱸ ᱥᱚᱨᱠᱟᱨ ᱥᱮ ᱵᱞᱚᱠ ᱥᱛᱚᱨ ᱨᱮ ᱵᱟᱯᱞᱟ ᱠᱟᱹᱢᱤ ᱦᱚᱨᱟ ᱥᱟᱵ ᱢᱟᱲᱟᱝ ᱫᱚᱨᱠᱷᱟᱥᱛᱚ ᱮᱢ ᱞᱮᱠᱷᱟᱱ ᱧᱩ ᱫᱟᱜ ᱨᱮᱱᱟᱜ ᱯᱚᱨᱤᱥᱮᱵᱟᱭ ᱮᱢᱚᱜ ᱠᱟᱱᱟ ᱚᱱᱟ ᱠᱚ ᱵᱚᱱᱫᱮᱡ ᱦᱚᱸ ᱱᱟᱯᱟᱭᱛᱮ ᱫᱚᱦᱚ ᱞᱟᱹᱠ ᱠᱟᱱᱟ